ᱦᱮᱞᱳ ᱦᱮᱸ ᱦᱮᱸ ᱤᱧ ᱡᱚᱱᱟ ᱠᱟᱹᱱᱟᱹᱧ ᱚᱲᱟᱜ ᱨᱮᱜᱮ ᱛᱚᱵᱮ ᱜᱟᱹᱰᱤ ᱠᱚᱢ ᱪᱟᱞᱟᱣ ᱵᱟᱲᱟᱭᱮᱫ ᱛᱟᱦᱮᱱ ᱜᱟᱹᱰᱤ ᱠᱚᱫᱚ ᱵᱟᱢ ᱤᱫᱤᱭᱮᱫᱟ ᱚ ᱞᱟᱦᱟᱛᱮ ᱪᱟᱞᱟᱣ ᱵᱟᱲᱟᱭᱮᱫ ᱠᱟᱱ ᱛᱟᱦᱮᱱ ᱜᱟᱹᱰᱤ ᱠᱚ ᱢᱟᱱᱮ ᱞᱟᱹᱴᱩ ᱞᱟᱹᱴᱩ ᱞᱚᱨᱤ ᱜᱟᱹᱰᱤ ᱫᱷᱤᱨᱤ ᱠᱚᱢ ᱪᱟᱞᱟᱣ ᱵᱟᱲᱟᱭᱮᱫ ᱠᱟᱱ ᱛᱟᱦᱮᱱ ᱪᱟᱞᱟᱣ ᱵᱟᱲᱟᱭᱮᱫ ᱛᱟᱦᱮᱱ ᱧᱮᱞ ᱵᱟᱲᱟ ᱞᱮᱫ ᱢᱮᱭᱟ ᱚᱱᱟ ᱠᱚᱨᱮᱫ ᱪᱟᱞᱟᱜ ᱠᱟᱱ ᱛᱟᱦᱮᱱ ᱵᱟᱝ ᱚ ᱟᱪᱪᱷᱟ ᱟᱢᱟᱜ ᱵᱟᱥ ᱨᱮᱧ ᱫᱮᱡ ᱵᱟᱲᱟ ᱞᱮᱱᱟ ᱟᱨ ᱚᱱᱟᱛᱤᱧ ᱧᱮᱞ ᱴᱷᱤᱠ ᱠᱟᱜ ᱢᱮᱛᱮ ᱱᱚᱜᱼᱚᱭ ᱱᱚᱢᱵᱚᱨ ᱠᱚᱧ ᱠᱚᱭᱠᱮᱫ ᱠᱚᱣᱟ ᱱᱚᱜᱼᱚᱭ ᱯᱷᱳᱱᱟᱜ ᱢᱮᱭᱟ ᱟᱨ ᱦᱚᱞᱟᱱᱟᱜ ᱜᱟᱹᱰᱤ ᱢᱟ ᱟᱢᱟᱜ ᱢᱟ ᱵᱟᱝ ᱠᱟᱱ ᱫᱤᱠᱩᱣᱟᱜᱼᱮᱢ ᱪᱟᱞᱟᱣ ᱵᱟᱲᱟᱭᱮᱫᱟ ᱵᱟᱝ ᱡᱟᱜᱮ ᱢᱟ ᱛᱚᱵᱮ ᱯᱚᱭᱥᱟ ᱢᱟᱢ ᱫᱚᱦᱚ ᱡᱟᱣᱨᱟ ᱠᱟᱫ ᱜᱮᱭᱟ ᱟᱨ ᱤᱧ ᱦᱚᱸ ᱤᱧ ᱦᱚᱛᱮᱡ ᱛᱮ ᱱᱚᱣᱟ ᱵᱟᱹᱧ ᱦᱟᱛᱟᱣ ᱫᱟᱲᱮᱭᱟᱜ ᱠᱟᱱᱟ ᱡᱮ ᱫᱚᱞ ᱵᱚᱞ ᱟᱛᱮᱫ ᱞᱟᱝ ᱦᱟᱛᱟᱣᱟ ᱢᱤᱫᱴᱮᱱ ᱦᱮᱸ ᱦᱮᱸ ᱚᱱᱟᱜᱤᱧ ᱚᱱᱟᱜᱤᱧ ᱢᱮᱱ ᱦᱚᱪᱚᱭᱫᱟ ᱵᱟᱠᱷᱟᱱ ᱪᱟᱨ ᱪᱟᱠᱟ ᱞᱟᱝ ᱦᱟᱛᱟᱣᱟ ᱢᱤᱫᱴᱮᱱ ᱵᱟᱱᱟᱨ ᱫᱚᱞ ᱵᱚᱞ ᱟᱛᱮᱫ ᱚᱸᱰᱮ ᱠᱷᱚᱱ ᱜᱮ ᱡᱟᱜᱮ ᱩᱰᱩᱠᱚᱜᱼᱟ ᱚᱲᱟᱜ ᱥᱮᱫ ᱞᱟᱝ ᱪᱟᱞᱟᱣᱟ ᱟᱨ ᱟᱞᱟᱝᱼᱟᱜ ᱯᱷᱟᱭᱫᱟ ᱠᱚᱦᱚᱸ ᱩᱰᱩᱠᱚᱜᱼᱟ ᱤᱱᱟᱹ ᱜᱮᱞᱟᱝ ᱫᱚᱦᱚ ᱡᱟᱣᱨᱟᱭᱟ ᱚᱱᱟᱜᱤᱧ ᱢᱮᱱᱮᱫ ᱠᱟᱱ ᱛᱟᱦᱮᱱᱟ ᱵᱚᱞᱮ ᱟᱨ ᱢᱮᱱᱮᱫ ᱛᱟᱦᱮᱱᱤᱧ ᱪᱮᱫ ᱮᱢ ᱢᱮᱱᱫᱟ ᱟᱪᱪᱷᱟ ᱵᱟᱠᱷᱟᱱ ᱞᱟᱝ ᱜᱟᱞᱢᱟᱨᱟᱣᱟ ᱟᱨ ᱚᱱᱟ ᱠᱚᱜᱮ ᱞᱟᱝ ᱜᱟᱞᱢᱟᱨᱟᱣᱟ ᱧᱟᱯᱟᱢᱟᱞᱟᱝ ᱚᱱᱠᱟ ᱜᱮᱦᱟᱸᱜ ᱛᱚᱵᱮ ᱦᱮᱸ ᱢᱟ ᱴᱷᱤᱠ ᱜᱮᱭᱟ ᱛᱚᱵᱮ ᱧᱟᱯᱟᱢ ᱟᱞᱟᱝ ᱚᱝᱠᱟ ᱜᱮ ᱦᱟᱸᱜ ᱦᱮᱸ ᱢᱟ ᱵᱮᱥ ᱫᱚᱦᱚᱭ ᱫᱟᱹᱧ ᱛᱚᱵᱮ